ᱟᱞᱮᱭᱟᱜ ᱯᱚᱱᱚᱛᱨᱮᱫᱚ ᱟᱭᱢᱟᱜᱟᱱ ᱩᱯᱚᱡᱟᱹᱛᱤ ᱢᱮᱱᱟᱜ ᱠᱚᱣᱟ ᱡᱮᱢᱚᱱ ᱥᱟᱱᱛᱟᱲ ᱢᱟᱞᱦᱤ ᱠᱳᱲᱟ ᱢᱩᱱᱰᱟ ᱯᱟᱦᱟᱲᱤ ᱟᱨᱦᱚᱸ ᱟᱭᱢᱟᱜᱟᱱ ᱟᱫᱚ ᱱᱩᱠᱩ ᱠᱚᱣᱟᱜ ᱡᱤᱵᱤᱠᱟᱫᱚ ᱟᱞᱟᱠᱼᱟᱞᱟᱠ ᱜᱮᱭᱟ ᱡᱮᱢᱚᱱ ᱟᱵᱚ ᱥᱟᱶᱛᱟᱞᱟᱜ ᱥᱟᱶᱛᱟᱞ ᱫᱚ ᱦᱚᱜᱼᱚᱸᱭ ᱵᱮᱥᱤ ᱠᱟᱭᱛᱮ ᱪᱟᱥᱵᱟᱥ ᱠᱟᱹᱢᱤ ᱪᱮᱛᱟᱱ ᱨᱮᱜᱮ ᱟᱠᱚᱣᱟᱜ ᱡᱤᱵᱤᱠᱟᱠᱚ ᱚᱨᱡᱚᱱᱟ ᱟᱭᱢᱟ ᱞᱮᱠᱟᱱ ᱯᱷᱚᱥᱚᱞᱠᱚ ᱟᱵᱟᱫᱽᱫᱟ ᱜᱟᱹᱭ ᱢᱤᱦᱩ ᱢᱮᱨᱚᱢᱠᱚᱠᱚ ᱟᱹᱥᱩᱞᱮᱫ ᱠᱚᱣᱟ

ᱤᱱᱟᱹᱠᱚᱛᱮᱜᱮ ᱟᱠᱚᱣᱟᱜ ᱡᱤᱭᱚᱱᱠᱚ ᱠᱷᱟᱸᱰᱟᱣᱮᱫᱟ ᱤᱱᱟᱹ ᱪᱷᱟᱲᱟ ᱦᱚᱸ ᱡᱮᱢᱚᱱ ᱢᱟᱞᱦᱤ ᱩᱱᱠᱚᱫᱚ ᱦᱟᱴᱟᱜ ᱠᱷᱟᱹᱪᱞᱟᱹᱜ ᱪᱟᱹᱝᱜᱽᱨᱤ ᱢᱟᱛᱦᱮᱞ ᱮᱢᱟᱱᱛᱮᱭᱟᱜ ᱠᱚ ᱵᱮᱱᱟᱣᱟ ᱟᱨ ᱟᱠᱚᱣᱟᱜ ᱡᱤᱵᱤᱠᱟᱠᱚ ᱚᱨᱡᱚᱱᱮᱫᱟ ᱚᱱᱠᱟᱜᱮ ᱟᱨᱦᱚᱸ ᱵᱤᱵᱷᱤᱱᱱᱚ ᱟᱞᱟᱠᱼᱟᱞᱟᱠ ᱩᱯᱚᱡᱟᱹᱛᱤ ᱢᱮᱱᱟᱜ ᱠᱚᱣᱟ ᱩᱝᱠᱚᱦᱚᱸ ᱵᱤᱥᱤᱠᱟᱭᱛᱮ ᱪᱟᱥᱵᱟᱥ ᱟᱨ ᱱᱚᱜᱼᱚᱸᱭ ᱚᱲᱟᱜ ᱜᱷᱟᱨᱚᱸᱡᱽ ᱨᱮ ᱯᱚᱥᱩᱯᱟᱞᱚᱱ ᱱᱤᱭᱟᱹᱠᱚ ᱠᱟᱛᱮᱫ ᱜᱮ ᱟᱠᱚᱣᱟᱜ ᱡᱤᱵᱤᱠᱟᱠᱚ ᱚᱨᱡᱚᱱᱮᱫ ᱛᱟᱠᱚᱣᱟ ᱚᱱᱟ ᱦᱚᱛᱮᱡ ᱛᱮ ᱟᱵᱚ ᱩᱯᱚᱡᱟᱛᱤᱫᱚ ᱱᱤᱛᱫᱷᱟᱹᱵᱤᱡᱛᱮ ᱦᱚᱸ ᱚᱝᱠᱟᱱ ᱞᱟᱹᱴᱩ ᱵᱮᱵᱚᱥᱟ ᱥᱮ ᱵᱮᱥᱤ ᱞᱟᱹᱴᱩᱼᱞᱟᱹᱴᱩ ᱪᱟᱹᱠᱨᱤᱨᱮᱫᱚ ᱱᱤᱛᱦᱚᱸ ᱟᱹᱰᱤᱜᱟᱱ ᱫᱚ ᱪᱟᱞᱟᱣᱠᱟᱱ ᱜᱮᱭᱟᱠᱚ ᱮᱱᱦᱚᱸ ᱵᱟᱠᱚ ᱡᱚᱯᱲᱟᱣ ᱫᱟᱲᱮᱣᱟᱠᱟᱫᱟ ᱛᱚ ᱱᱮᱝᱠᱟᱜᱮ ᱩᱯᱚᱡᱟᱹᱛᱤᱭᱟᱜ ᱫᱚ ᱠᱟᱨᱵᱟᱨ ᱦᱩᱭᱩᱜᱠᱟᱱ ᱛᱟᱠᱚᱣᱟ